ᱤᱧᱟ ᱜ ᱜᱟᱹᱰᱤ ᱛᱟᱦᱮᱸ ᱠᱟᱱᱟ ᱛᱚ ᱯᱟᱭᱥᱟ ᱴᱟᱠᱟ ᱵᱮᱯᱟᱨ ᱛᱮ ᱤᱧ ᱜᱟᱹᱰᱤ ᱢᱟᱱᱮ ᱵᱟᱹᱧ ᱡᱩᱛᱪᱚ ᱫᱟᱲᱮᱭᱟᱜ ᱠᱟᱱ ᱛᱟᱢᱟ ᱛᱚ ᱜᱟᱹᱰᱤ ᱫᱚ ᱛᱟᱦᱮᱱᱟ ᱟᱹᱰᱤ ᱫᱤᱱ ᱜᱮ ᱴᱟᱠᱟ ᱯᱚᱭᱥᱟ ᱵᱟᱹᱧ ᱡᱩᱴᱟᱹᱣ ᱫᱟᱲᱮᱭᱟᱜ ᱠᱟᱱᱟ ᱚᱱᱟ ᱵᱷᱤᱛᱤᱨᱮ ᱵᱚᱥᱮᱱ ᱛᱤᱧᱟᱹ ᱟᱵᱟᱨ ᱟᱵᱟᱨ ᱛᱮ ᱜᱮᱨᱮᱡᱽ ᱨᱤᱧ ᱪᱟᱞᱟᱣ ᱮᱱᱟ ᱛᱚ ᱜᱮᱨᱮᱡᱽ ᱢᱟᱹᱞᱤᱠ ᱤᱧ ᱢᱮᱛᱟᱣᱟᱫᱮᱭᱟ ᱡᱮ ᱤᱧ ᱱᱚᱠᱟ ᱱᱚᱠᱟ ᱵᱮᱯᱟᱨ ᱤᱧᱟᱹᱜ ᱢᱟ ᱯᱟᱭᱥᱟ ᱴᱟᱠᱟ ᱢᱟ ᱵᱟᱝ ᱛᱟᱦᱮᱸ ᱠᱟᱱ ᱛᱮ ᱮᱢᱵᱩᱞᱮᱱᱥ ᱜᱟᱹᱰᱤ ᱦᱚᱸ ᱵᱟᱹᱧ ᱡᱩᱛ ᱪᱚ ᱫᱟᱲᱮᱭᱟᱜ ᱠᱟᱱ ᱛᱟᱦᱮᱸ ᱱᱚᱜᱼᱟ ᱛᱚ ᱱᱤᱛᱚᱜ ᱟᱢ ᱡᱩᱛ ᱛᱤᱧᱟ ᱥᱮ ᱵᱟᱝ ᱠᱟᱜᱚᱡᱽ ᱧᱩᱛᱩᱢ ᱢᱟᱨᱮ ᱟᱠᱟᱱ ᱛᱤᱧᱟ ᱟᱢ ᱪᱮᱠᱟᱛᱢ ᱧᱮᱞᱟ ᱡᱮ ᱛᱤᱱᱟᱹᱜ ᱫᱤᱱ ᱦᱩᱭᱮᱱᱟ ᱚᱱᱟ ᱛᱮᱜᱮᱧ ᱢᱮᱱᱫᱟ ᱡᱮ ᱡᱩᱛᱩᱜ ᱟᱥᱮ ᱵᱟᱝ ᱯᱟᱭᱥᱟ ᱴᱟᱠᱟᱧ ᱡᱚᱜᱟᱲ ᱠᱮᱫᱟ ᱟᱢ ᱡᱩᱛᱤᱧ ᱢᱮ ᱟᱛᱳ ᱨᱮᱱᱟᱜ ᱡᱟᱦᱟᱱᱟᱜ ᱩᱱᱠᱩ ᱞᱟᱹᱜᱤᱫ ᱤᱧ ᱠᱚ ᱢᱤᱛᱟᱹᱧᱟ ᱦᱚᱭᱛᱚ ᱚᱠᱚᱭ ᱯᱨᱮᱜᱱᱮᱴ ᱢᱮᱱᱟᱭᱟ ᱰᱮᱞᱤᱵᱷᱟᱨᱤ ᱦᱟᱱᱛᱮ ᱪᱟᱞᱟᱦ ᱦᱩᱭᱩᱜᱼᱟ ᱥᱮ ᱚᱠᱚᱭ ᱫᱚ ᱨᱩᱜᱤ ᱢᱮᱱᱟᱭᱟ ᱚᱱᱟ ᱞᱟᱹᱜᱤᱫ ᱜᱮᱧ ᱢᱮᱱ ᱮᱫᱟ ᱟᱢ ᱞᱟᱹᱭ ᱢᱮ ᱡᱩᱛᱩᱜ ᱠᱷᱟᱡ ᱤᱧ ᱟᱹᱜᱩᱭᱮᱫᱟ ᱥᱮ ᱜᱟᱯᱟᱧ ᱟᱹᱜᱩᱭᱟᱢᱟ ᱚᱱᱟ ᱜᱮ ᱠᱩᱠᱞᱤ ᱫᱚ ᱛᱟᱦᱮᱸ ᱠᱟᱱᱟ ᱪᱮᱞᱮᱧᱡᱽ ᱟᱨᱠᱤ